ᱟᱞᱮ ᱟᱛᱳ ᱨᱮ ᱵᱤᱥᱴᱤ ᱜᱟᱱ ᱚᱲᱟᱜ ᱢᱮᱱᱟᱜᱼᱟ ᱛᱟᱞᱟ ᱨᱮ ᱯᱩᱠᱷᱨᱤ ᱢᱮᱱᱟᱜᱼᱟ ᱢᱚᱡᱽ ᱜᱮ ᱫᱟᱨᱮ ᱠᱚ ᱢᱮᱱᱟᱜᱼᱟ ᱟᱛᱳ ᱠᱷᱚᱱ ᱵᱟᱦᱨᱮ ᱠᱚᱭᱚᱜ ᱞᱮᱠᱷᱟᱱ ᱜᱮ ᱢᱚᱡᱽ ᱜᱮ ᱥᱚᱵᱩᱡᱽ ᱟᱨ ᱥᱚᱵᱩᱡᱽ ᱧᱮᱞᱚᱜᱼᱟ ᱪᱟᱥᱵᱟᱥᱟᱠᱟᱱ ᱛᱮ ᱵᱟᱹᱭᱦᱟᱹᱲ ᱦᱟᱹᱨᱭᱟᱹᱲ ᱜᱮ ᱧᱮᱞᱚᱜᱼᱟ ᱟᱛᱳ ᱨᱮ ᱢᱟᱥᱴᱟᱨ ᱢᱮᱱᱟᱜ ᱠᱚᱣᱟ ᱰᱟᱠᱛᱟᱨ ᱠᱚ ᱢᱮᱱᱟᱜ ᱠᱚᱣᱟ ᱡᱟᱦᱟᱸᱭ ᱦᱚᱲ ᱜᱮ ᱫᱩᱠᱼᱵᱤᱯᱚᱫ ᱠᱚᱨᱮ ᱦᱚᱦᱚᱣᱟᱠᱚ ᱠᱷᱟᱱ ᱢᱤᱫ ᱛᱮᱠᱚ ᱥᱩᱨᱩᱜᱼᱟ ᱥᱮ ᱥᱩᱨ ᱜᱚᱫᱚᱜᱼᱟ ᱠᱚ ᱥᱮᱴᱮᱨᱚᱜᱼᱟ ᱠᱚ ᱜᱤᱫᱽᱨᱟᱹ ᱠᱚ ᱢᱮᱱᱟᱜ ᱠᱚᱣᱟ ᱢᱤᱫ ᱥᱚᱝᱜᱮ ᱟᱞᱮ ᱵᱚᱞ ᱠᱚᱞᱮ ᱠᱷᱤᱞᱟᱹᱰᱟ ᱢᱤᱫ ᱥᱚᱝᱜᱮ ᱥᱠᱩᱞ ᱞᱮ ᱪᱟᱞᱟᱜᱼᱟ ᱟᱹᱰᱤ ᱢᱚᱡᱽ ᱟᱹᱭᱠᱟᱹᱜᱼᱟ ᱱᱤᱝᱠᱟ ᱜᱮ ᱵᱟᱯᱞᱟ ᱥᱚᱨᱦᱟᱭ ᱥᱮ ᱵᱟᱦᱟ ᱯᱚᱨᱚᱵᱽ ᱠᱚᱨᱮ ᱟᱹᱰᱤ ᱢᱤᱫ ᱥᱟᱶᱛᱮᱞᱮ ᱨᱟᱹᱥᱠᱟᱹᱜᱼᱟ ᱟᱹᱰᱤ ᱞᱮ ᱮᱱᱮᱡᱽ ᱥᱮᱨᱮᱧᱟ